ᱟᱹᱰᱤ ᱫᱤᱱ ᱫᱚ ᱥᱟᱱᱟᱢᱟᱜ ᱜᱮ ᱟᱞᱟᱫᱟ ᱨᱟᱹᱥᱠᱟᱹ ᱟᱨ ᱥᱚᱨᱮᱥ ᱛᱟᱦᱮᱸ ᱠᱟᱱᱟ ᱡᱮᱢᱚᱱ ᱵᱚᱱ ᱧᱮᱞᱟ ᱟᱹᱰᱤ ᱫᱤᱱ ᱫᱚ ᱛᱩᱢᱫᱟᱜ ᱴᱟᱢᱟᱠ ᱛᱮ ᱦᱚᱲᱠᱚ ᱨᱟᱹᱥᱠᱟᱹᱭᱮᱫ ᱠᱟᱱ ᱛᱟᱦᱮᱱᱟ ᱟᱨ ᱱᱤᱡᱮ ᱠᱚ ᱥᱮᱨᱮᱧᱮᱫ ᱛᱟᱦᱮᱱᱟ ᱛᱤᱨᱭᱳ ᱠᱚ ᱚᱨᱚᱝ ᱮᱫ ᱠᱟᱱ ᱛᱟᱦᱮᱱᱟ ᱟᱨᱚ ᱱᱟᱱᱟᱱ ᱨᱚᱠᱚᱢ ᱨᱩ ᱨᱟᱦᱟ ᱨᱮᱱᱟᱝ ᱡᱤᱱᱤᱥ ᱠᱚ ᱡᱮᱢᱚᱱ ᱛᱟᱦᱮᱸ ᱠᱟᱱᱟ ᱯᱷᱮᱫᱽ ᱵᱟᱱᱟᱢ ᱵᱮᱦᱟᱞᱟ ᱵᱟᱱᱟᱢ ᱟᱨᱦᱚᱸ ᱦᱟᱨᱢᱳᱱᱤᱭᱟᱢ ᱮᱢᱟᱱ ᱛᱮᱭᱟᱜ ᱠᱚ ᱟᱹᱰᱤᱜᱮ ᱨᱟᱹᱥᱠᱟᱹ ᱛᱟᱦᱮᱸ ᱠᱟᱱᱟ ᱢᱮᱱᱠᱷᱟᱱ ᱱᱟᱦᱟᱜ ᱡᱩᱜᱽ ᱨᱮ ᱧᱮᱞᱚᱜ ᱠᱟᱱᱟ ᱡᱟᱹᱥᱛᱤ ᱫᱚ ᱰᱤᱡᱮ ᱟᱨ ᱱᱟᱱᱟ ᱦᱩᱱᱟᱹᱨ ᱮᱱᱮᱡ ᱛᱳ ᱱᱟᱦᱟᱜ ᱡᱩᱜᱽᱨᱮ ᱚᱠᱟᱴᱟᱜ ᱡᱩᱜᱽ ᱦᱤᱥᱟᱹᱵᱛᱮ ᱜᱤᱫᱽᱨᱟᱹ ᱠᱚᱠᱚ ᱵᱚᱫᱚᱞ ᱟᱠᱟᱱ ᱥᱮ ᱢᱟᱹᱱᱢᱤ ᱠᱚᱠᱚ ᱵᱚᱫᱚᱞ ᱟᱠᱟᱱ ᱢᱮᱱᱠᱷᱟᱱ ᱤᱧᱟᱹᱜ ᱛᱚᱨᱚᱯᱷ ᱠᱷᱚᱡ ᱤᱧ ᱢᱮᱱᱟ ᱥᱮᱫᱟᱭ ᱡᱟᱦᱟᱴᱟᱜ ᱟᱹᱨᱤᱪᱟᱹᱞᱤ ᱠᱚ ᱛᱟᱦᱮᱸ ᱞᱮᱱ ᱮᱱᱮᱡ ᱥᱮᱨᱮᱧ ᱞᱮᱠᱟᱛᱮ ᱚᱱᱟᱜᱮ ᱡᱚᱛᱚ ᱠᱷᱚᱱ ᱵᱮᱥᱴ ᱟᱨ ᱱᱟᱯᱟᱭ ᱫᱚ ᱛᱮᱦᱮᱧ ᱜᱟᱯᱟ ᱨᱮᱱᱟᱜ ᱡᱟᱦᱟᱸ ᱵᱚᱱ ᱧᱮᱞ ᱧᱟᱢᱮᱫ ᱠᱟᱱᱟ ᱚᱱᱟᱫᱚ ᱡᱚᱛᱚᱜᱮ ᱧᱮᱞᱚᱜ ᱠᱟᱱᱟ ᱵᱤᱜᱽᱜᱟᱱ ᱡᱩᱜᱽ ᱞᱮᱠᱟ ᱛᱮᱠᱚ ᱦᱚᱲᱠᱚ ᱟᱹᱪᱩᱨᱚᱜ ᱠᱟᱱᱟ ᱥᱮᱠᱚ ᱪᱟᱞᱟᱜ ᱠᱟᱱᱟ